ᱯᱩᱨᱩᱞᱤᱭᱟᱹ ᱦᱚᱱᱚᱛ ᱨᱮ ᱢᱩᱬᱩᱫ ᱥᱟᱶᱟᱨ ᱥᱮᱵᱮᱫ ᱨᱮᱭᱟᱜ ᱫᱟᱣ ᱫᱚ ᱯᱷᱨᱤ ᱛᱮ ᱰᱟᱠᱴᱚᱨᱮ ᱧᱮᱞᱟ ᱠᱳᱱᱳ ᱜᱚᱱᱚᱝ ᱵᱟᱝ ᱞᱟᱜᱟᱜᱼᱟ ᱞᱟᱡ ᱦᱟᱹᱥᱩ ᱵᱚᱦᱚᱜ ᱦᱟᱹᱥᱩ ᱠᱚᱨᱮᱱᱟᱜ ᱨᱟᱱ ᱧᱟᱢᱚᱜᱼᱟ ᱟᱨ ᱥᱮᱨᱚᱠᱚᱢ ᱠᱷᱟᱱᱫᱚ ᱰᱚᱠᱴᱚᱨ ᱵᱟᱹᱵᱩ ᱨᱟᱱᱮ ᱚᱞᱟ ᱞᱟᱹᱴᱩ ᱟᱡᱟᱨ ᱠᱷᱟᱱᱫᱚ ᱟᱨ ᱱᱚᱣᱟᱫᱚ ᱟᱹᱰᱤᱜᱮ ᱦᱟᱥᱯᱟᱛᱟᱞ ᱞᱮᱠᱟᱱ ᱡᱟᱞᱟ ᱢᱟᱱᱟᱣ ᱵᱟᱛᱟᱣᱜᱮ ᱡᱚᱛᱚ ᱠᱚᱴᱷᱮᱱ ᱠᱚ ᱢᱟᱱᱟᱣ ᱜᱮᱭᱟ ᱟᱨ ᱠᱳᱵᱷᱤᱰ ᱢᱚᱦᱟᱢᱟᱨᱤ ᱪᱟᱞᱟᱜ ᱚᱠᱛᱚ ᱫᱚ ᱦᱟᱥᱯᱟᱛᱟᱞ ᱨᱮᱱ ᱡᱟᱦᱟᱸ ᱛᱤᱱᱟᱹᱜ ᱰᱟᱠᱴᱟᱨ ᱵᱟᱹᱵᱩ ᱟᱨ ᱱᱟᱨᱥ ᱠᱚ ᱟᱹᱰᱤ ᱵᱷᱟᱹᱜᱤ ᱠᱟᱹᱢᱤ ᱠᱟᱛᱮᱫ ᱠᱚ ᱯᱟᱨᱚᱢ ᱟᱠᱟᱫᱟ ᱩᱱ ᱥᱚᱢᱚᱭ ᱠᱳᱵᱷᱤᱰ ᱢᱚᱦᱟᱨᱟᱱᱤ ᱨᱮᱱᱟᱜ ᱨᱟᱱ ᱠᱚ ᱮᱢ ᱠᱟᱱᱟ ᱥᱮᱛᱟᱜ ᱨᱮ ᱞᱟᱭᱤᱱ ᱞᱟᱭᱤᱱ ᱠᱟᱛᱮᱫ ᱧᱩᱛᱩᱢ ᱠᱷᱚᱫᱟ ᱦᱚᱪᱚ ᱠᱟᱛᱮᱫ ᱨᱟᱱ ᱠᱚ ᱮᱢ ᱠᱟᱱᱟ ᱡᱚᱛᱚ ᱦᱟᱥᱯᱟᱛᱟᱞ ᱨᱮᱜᱮ